ᱦᱮᱞᱳ ᱦᱮᱸ ᱚᱠᱚᱭ ᱵᱤᱱ ᱞᱟᱹᱭᱮᱫ ᱛᱟᱦᱮᱱ ᱦᱮᱸ ᱞᱟᱭ ᱵᱤᱱ ᱫᱟᱜ ᱢᱟᱛᱚ ᱴᱷᱤᱠ ᱜᱮ ᱫᱟᱜ ᱢᱟ ᱴᱷᱤᱠ ᱜᱮ ᱚᱻ ᱚᱱᱟ ᱢᱤᱫ ᱫᱤᱱ ᱚᱱᱠᱟ ᱜᱮ ᱠᱟᱹᱢᱤ ᱪᱷᱮᱫᱟ ᱠᱚ ᱛᱟᱦᱮᱸ ᱧᱚᱜ ᱠᱚᱣᱟ ᱥᱮ ᱮᱱᱠᱷᱟᱱ ᱟᱲᱟᱜ ᱦᱚᱴᱚ ᱠᱟᱛᱮᱫ ᱦᱚᱸ ᱚᱲᱟᱜ ᱠᱚ ᱥᱮᱱ ᱦᱩᱭᱩᱜᱼᱟ ᱮᱱᱠᱷᱟᱱ ᱩᱱ ᱥᱚᱢᱚᱭ ᱠᱟᱹᱡ ᱵᱤᱥᱴᱤ ᱠᱚ ᱦᱚᱸ ᱪᱟᱞᱟᱜ ᱠᱟᱱ ᱜᱮᱭᱟ ᱚᱱᱟ ᱠᱚ ᱠᱟᱹᱡ ᱥᱟᱯᱷᱟᱵᱟᱲᱟ ᱠᱟᱛᱮᱫ ᱦᱟᱸᱜ ᱟᱲᱟᱜ ᱦᱩᱭᱩᱜᱼᱟ ᱚᱱᱟ ᱵᱷᱤᱛᱤᱨ ᱨᱮ ᱠᱟᱹᱡ ᱠᱟᱪᱨᱟ ᱧᱚᱜ ᱟᱠᱟᱱᱟ ᱥᱮ ᱠᱚᱢ ᱞᱮᱱᱠᱷᱟᱱ ᱚᱱᱟ ᱠᱟᱪᱨᱟ ᱠᱚ ᱚᱰᱳᱠᱚᱜ ᱠᱟᱱᱟ

ᱦᱮᱸ ᱚᱱᱠᱟ ᱫᱚ ᱟᱲᱟᱜᱚ ᱱᱟᱦᱟᱜ ᱱᱤᱭᱚᱢ ᱞᱮᱠᱟᱛᱮᱢᱟ ᱯᱚᱧᱪᱟᱲᱚᱥ ᱢᱤᱱᱤᱴ ᱠᱷᱚᱱᱟᱜ ᱜᱷᱚᱱᱴᱮ ᱦᱮᱸ ᱚᱱᱠᱟ ᱥᱮᱛᱟᱜ ᱪᱷᱚ ᱠᱷᱚᱱ

ᱟᱨ ᱟᱹᱭᱩᱵ ᱵᱮᱲᱟ ᱟᱪᱪᱷᱟ ᱦᱳᱭ ᱟᱫᱚ ᱩᱱᱟᱹᱜ ᱟᱬᱜᱟᱛ ᱨᱮᱢᱟ ᱧᱤᱫᱟᱹ ᱜᱮ ᱛᱟᱦᱮᱱ ᱠᱟᱱᱟ ᱟᱪᱪᱷᱟ ᱟᱪᱪᱷᱟ ᱴᱷᱤᱠ ᱜᱮᱭᱟ ᱜᱟᱯᱟ ᱠᱷᱚᱱ ᱫᱚ ᱯᱟᱸᱪᱴᱟ ᱠᱚᱨᱮ ᱠᱷᱚᱱᱞᱤᱧ ᱟᱲᱟᱜ ᱟᱯᱮᱭᱟ ᱦᱮᱸ ᱵᱟᱝᱟ ᱯᱩᱨᱟᱹ ᱯᱮᱨᱮᱡ ᱠᱟᱛᱮᱫ ᱞᱤᱧ ᱟᱲᱟᱜ ᱟᱯᱮᱭᱟ ᱦᱳᱭ ᱯᱩᱨᱟᱹᱞᱤᱧ ᱯᱩᱨᱟᱹ ᱵᱮᱥ ᱫᱟᱜ ᱞᱤᱧ ᱯᱮᱨᱮᱡᱟ ᱱᱟᱦᱟᱜ ᱟᱨ ᱵᱮᱥ ᱫᱟᱜ ᱯᱮ ᱧᱟᱢᱟ ᱦᱳᱭ ᱟᱨ ᱚᱱᱟ ᱠᱩᱣᱟᱥᱟᱢᱟ ᱚᱱᱮ ᱠᱚ ᱢᱮᱱᱟ ᱠᱚᱢ ᱫᱷᱟᱨᱟ ᱫᱟᱜ ᱛᱟᱦᱮᱱᱟ ᱦᱚᱲ ᱫᱟᱜ ᱠᱚ ᱠᱷᱚᱡᱟ ᱟᱨ ᱪᱮᱠᱟᱭᱟ ᱫᱟᱜ ᱟᱲᱟᱜ ᱛᱮᱜᱮ ᱦᱩᱭᱩᱜᱼᱟ ᱮᱱᱠᱷᱟᱱ ᱫᱚ ᱚᱱᱟ ᱠᱚᱫᱚ ᱠᱟᱹᱡ ᱥᱟᱯᱷᱟ ᱵᱟᱲᱟ ᱠᱟᱛᱮᱫ ᱮᱱᱠᱷᱟᱱ ᱫᱚ ᱪᱮᱨᱦᱟ ᱫᱟᱜ ᱧᱟᱢᱚᱜᱼᱟ ᱟᱨ ᱦᱚᱲ ᱠᱚ ᱦᱚᱨᱚᱵᱚᱨᱚᱜᱼᱟ ᱫᱟᱜ ᱞᱟᱹᱜᱤᱫ ᱮᱱᱠᱷᱟᱱ ᱜᱮᱛᱚ ᱟᱨᱚ ᱫᱟᱜ ᱛᱮᱜᱮ ᱦᱳᱭ ᱴᱟᱹᱝᱠᱤ ᱠᱚᱫᱚ ᱥᱟᱯᱷᱟ ᱵᱟᱲᱟᱭᱮᱫᱟ ᱦᱳᱭ ᱟᱨ ᱚᱱᱠᱟ ᱚᱠᱟ ᱚᱠᱟ ᱦᱤᱞᱳᱜ ᱫᱤᱱᱢᱟ ᱠᱟᱨᱮᱱᱴ ᱠᱚ ᱦᱚᱸ ᱵᱟᱭ ᱛᱟᱦᱮᱸ ᱠᱚᱜᱼᱟ ᱛᱚ ᱮᱱᱠᱷᱟᱱ ᱚᱱᱟ ᱠᱚ ᱠᱷᱟᱹᱛᱤᱨ ᱦᱚᱸ ᱞᱮᱴ ᱨᱮ ᱦᱚᱸ ᱟᱲᱟᱜᱚ ᱠᱟᱱ ᱜᱮᱭᱟ ᱦᱳᱭ ᱦᱳᱭ ᱦᱳᱭ ᱵᱟᱝᱟ ᱚᱡᱽᱨᱟ ᱫᱟᱜ ᱱᱤᱛᱳᱜ ᱠᱷᱚᱱ ᱫᱚ ᱞᱟᱹᱭ ᱠᱮᱜ ᱟᱯᱮ ᱠᱚᱢᱯᱞᱮᱱ ᱠᱮᱜ ᱟᱯᱮ ᱟᱨ ᱚᱡᱽᱨᱟ ᱫᱟᱜ ᱵᱟᱞᱮ ᱟᱲᱟᱜᱟ ᱴᱷᱤᱠ ᱴᱟᱭᱤᱢ ᱨᱮᱞᱮ ᱟᱲᱟᱜ ᱟᱯᱮᱭᱟ

ᱟᱪᱪᱷᱟ ᱚᱻ ᱴᱷᱤᱠ ᱜᱮᱭᱟ ᱚᱱᱟ ᱠᱚ ᱥᱟᱯᱷᱟ ᱦᱩᱭᱩᱜᱼᱟ ᱟᱨ ᱥᱟᱯᱷᱟ ᱫᱟᱜ ᱜᱮ ᱦᱟᱜ ᱟᱲᱟᱜ ᱦᱩᱭᱩᱜᱼᱟ ᱟᱞᱚ ᱯᱮ ᱪᱤᱱᱛᱟᱹᱭᱟ ᱜᱟᱯᱟ ᱠᱚᱨᱮ ᱠᱚ ᱠᱷᱚᱱ ᱠᱟᱹᱢᱤ ᱠᱚ ᱡᱟᱦᱟᱸ ᱠᱚ ᱪᱟᱞᱟᱜ ᱠᱟᱱᱟ ᱩᱱᱠᱩ ᱦᱚᱸ ᱟᱨᱟᱢ ᱛᱮᱠᱚ ᱥᱮᱱ ᱫᱟᱲᱮᱭᱟᱜᱼᱟ ᱠᱟᱹᱢᱤ ᱤᱥᱤᱱ ᱵᱟᱲᱟ ᱠᱟᱛᱮᱫ ᱱᱟᱞᱦᱟ ᱛᱩᱢᱟᱹᱞ ᱠᱚ ᱴᱷᱤᱠ ᱴᱟᱭᱤᱢ ᱨᱮ ᱱᱟᱦᱟᱜ ᱟᱲᱟᱜᱟ ᱞᱤᱧ ᱟᱞᱚ ᱯᱮ ᱪᱤᱱᱛᱟᱹᱭᱟ ᱪᱤᱱᱛᱟᱹ